ᱤᱧᱫᱚ ᱤᱧᱟᱹᱜ ᱜᱮᱸᱫᱟᱜ ᱫᱚ ᱱᱚᱝᱠᱟ ᱠᱟᱛᱮᱧ ᱥᱟᱯᱷᱟᱭᱟ ᱞᱟᱦᱟ ᱛᱮ ᱰᱳᱞᱨᱮ ᱫᱟᱜ ᱦᱟᱛᱟᱣ ᱠᱟᱛᱮᱫ ᱥᱟᱨᱯᱷ ᱤᱧ ᱞᱟᱜᱟᱣᱟ ᱛᱟᱨᱯᱚᱨᱮ ᱜᱮᱸᱫᱟᱜ ᱤᱧ ᱡᱚᱵᱮ ᱫᱚᱦᱚᱭᱟ ᱛᱟᱯᱚᱨ ᱢᱤᱱᱤᱴ ᱠᱷᱟᱱᱮᱠ ᱦᱩᱭ ᱠᱟᱛᱮᱫ ᱚᱱᱟ ᱜᱮᱸᱫᱟᱜ ᱫᱚ ᱵᱟᱸᱫᱼᱛᱮ ᱤᱫᱤ ᱠᱟᱛᱮᱫ ᱥᱚᱵᱚᱫᱤᱧ ᱛᱟᱯᱚᱨᱮ ᱱᱟᱯᱟᱭ ᱥᱟᱺᱦᱤᱡᱽ ᱛᱮᱧ ᱟᱹᱨᱩᱵ ᱯᱷᱟᱨᱪᱟᱭᱟ ᱟᱹᱨᱩᱵᱽ ᱯᱷᱟᱨᱪᱟ ᱠᱟᱛᱮᱫ ᱟᱹᱜᱩ ᱠᱟᱛᱮᱫ ᱡᱷᱟᱹᱱᱴᱤ ᱨᱮ ᱱᱟᱯᱟᱭ ᱥᱟᱺᱦᱤᱡ ᱛᱤᱧ ᱨᱚᱦᱚᱲᱟ ᱡᱟᱦᱟᱸᱛᱮ ᱜᱮᱸᱫᱟᱜ ᱱᱟᱯᱟᱭᱛᱮ ᱨᱚᱦᱚᱲᱚᱜ ᱢᱟ ᱟᱨ ᱜᱮᱸᱫᱟᱜ ᱡᱩᱫᱤ ᱱᱟᱯᱟᱭ ᱛᱮ ᱵᱟᱝ ᱨᱚᱦᱚᱲᱚᱜᱼᱟ ᱛᱚᱵᱮ ᱠᱷᱟᱱ ᱜᱮᱸᱫᱟᱜ ᱵᱟᱝ ᱴᱷᱤᱠᱜᱮ ᱥᱚᱭᱟ ᱚᱱᱟᱛᱮ ᱜᱮᱸᱫᱟᱜ ᱱᱟᱯᱟᱭᱛᱮ ᱛᱟᱥᱮ ᱠᱟᱛᱮᱫ ᱤᱧ ᱨᱚᱦᱚᱲᱟ ᱜᱮᱸᱫᱟᱜ ᱡᱩᱫᱤ ᱱᱟᱯᱟᱭᱛᱮ ᱛᱟᱥᱮ ᱨᱚᱦᱚᱲᱟ ᱤᱱᱟᱹᱠᱷᱟᱱ ᱜᱮᱸᱫᱟᱜ ᱵᱟᱸᱫᱮ ᱞᱟᱹᱜᱤᱫ ᱛᱮᱦᱚᱸ ᱟᱹᱰᱤ ᱱᱟᱯᱟᱭ ᱜᱮᱢ ᱵᱩᱡᱷᱟᱹᱣᱟ ᱟᱨ ᱜᱮᱸᱫᱟᱜ ᱥᱟᱯᱷᱟ ᱫᱚ ᱵᱟᱸᱫ ᱨᱮᱜᱮ ᱵᱩᱜᱤᱭᱟ ᱪᱮᱫᱟᱜ ᱥᱮ ᱵᱟᱸᱫ ᱨᱮ ᱡᱩᱫᱤ ᱜᱮᱫᱟᱜ ᱮᱢ ᱥᱟᱯᱷᱟᱭᱟ ᱮᱱᱠᱷᱟᱱ ᱫᱟᱜ ᱢᱟ ᱠᱚᱢ ᱜᱮ ᱠᱷᱚᱨᱪᱟᱜᱼᱟ ᱟᱨ ᱮᱴᱟᱜ ᱦᱚᱲ ᱦᱚᱸ ᱚᱱᱟ ᱵᱟᱸᱫ ᱨᱮ ᱜᱮᱸᱫᱟᱜ ᱠᱚ ᱥᱟᱯᱷᱟ ᱫᱟᱲᱮᱭᱟᱜᱼᱟ ᱫᱟᱜ ᱵᱟᱝ ᱠᱷᱚᱨᱪᱟ ᱞᱟᱹᱜᱤᱫ ᱛᱮᱠᱷᱟᱱ ᱵᱟᱸᱫ ᱨᱮ ᱜᱮᱫᱟᱜ ᱥᱟᱯᱷᱟ ᱜᱮ ᱵᱩᱜᱤᱭᱟ